ᱵᱷᱟᱨᱚᱛ ᱫᱤᱥᱟᱹᱢ ᱨᱮᱭᱟᱜ ᱞᱟᱹᱠᱛᱤᱭᱟᱱ ᱞᱮᱱᱰᱢᱟᱨᱠ ᱠᱚ ᱢᱚᱫᱽᱫᱷᱮ ᱨᱮ ᱯᱚᱥᱪᱤᱢ ᱵᱟᱝᱞᱟ ᱨᱮᱭᱟᱜ ᱫᱟᱨᱡᱤᱞᱤᱝ ᱚᱸᱰᱮ ᱫᱚ ᱵᱩᱨᱩ ᱟᱨ ᱪᱟ ᱵᱟᱜᱟᱱ ᱨᱮ ᱥᱟᱸᱜᱷᱟᱨᱤᱭᱟᱹ ᱠᱩ ᱨᱤᱡᱷᱟᱹᱜᱼᱟ ᱵᱤᱨᱵᱷᱩᱢ ᱡᱮᱞᱟ ᱨᱮᱭᱟᱜ ᱥᱟᱱᱛᱤᱱᱤᱠᱮᱛᱚᱱ ᱚᱸᱰᱮ ᱫᱚ ᱨᱚᱵᱤᱱᱫᱨᱚᱱᱟᱛᱷ ᱴᱷᱟᱠᱩᱨᱟᱜ ᱱᱚᱣᱟ ᱯᱨᱟᱠᱨᱤᱛᱤᱠ ᱯᱚᱨᱤᱵᱮᱥ ᱫᱟᱨᱮᱼᱱᱟᱲᱤ ᱞᱟᱛᱟᱨ ᱨᱮ ᱥᱤᱠᱠᱷᱟ ᱵᱮᱵᱚᱥᱛᱷᱟ ᱟᱨ ᱠᱳᱯᱟᱭ ᱱᱚᱫᱤ ᱚᱸᱰᱮ ᱠᱩ ᱥᱟᱸᱜᱷᱟᱨᱤᱭᱟᱹ ᱠᱚᱫᱚ ᱠᱩ ᱨᱤᱡᱷᱟᱹᱜᱼᱟ ᱤᱱᱟᱹ ᱥᱟᱶᱛᱮ ᱠᱳᱞᱠᱟᱛᱟ ᱨᱮᱭᱟᱜ ᱵᱷᱤᱠᱴᱳᱨᱤᱭᱟ ᱢᱮᱢᱳᱨᱤᱭᱟᱞ

ᱜᱳᱣᱟ ᱨᱮᱭᱟᱜ ᱥᱚᱢᱩᱫᱨᱚ ᱢᱩᱢᱵᱟᱭ ᱨᱮᱭᱟᱜ ᱤᱱᱰᱤᱭᱟᱱ ᱜᱮᱴ ᱫᱤᱞᱞᱤ ᱨᱮᱭᱟᱜ ᱞᱟᱞᱠᱮᱞᱞᱟ ᱧᱮᱞᱛᱮ ᱟᱜᱽᱨᱟ ᱨᱮᱭᱟᱜ ᱛᱟᱡᱢᱚᱦᱚᱞ ᱟᱨ ᱚᱱᱟ ᱥᱟᱶᱛᱮ ᱥᱤᱢᱞᱟ ᱥᱤᱢᱞᱟ ᱨᱮᱫᱚ ᱟᱹᱰᱤᱜᱟᱱ ᱡᱷᱟᱨᱱᱟ ᱡᱷᱟᱨᱱᱟ ᱧᱮᱞᱛᱮ